ᱦᱮᱞᱳ ᱤᱯᱤᱞ ᱨᱮᱥᱴᱩᱨᱮᱱᱴ ᱦᱮᱸ ᱤᱧ ᱫᱚᱢᱰᱚᱢᱟ ᱠᱷᱟᱱ ᱨᱤᱱᱟ ᱢᱩᱨᱢᱩᱧ ᱞᱟᱹᱭᱮᱫᱟ ᱞᱟᱹᱭᱮᱫᱟᱹᱧ ᱤᱧ ᱡᱟᱦᱟ ᱡᱚᱢᱟᱜ ᱤᱧ ᱳᱰᱟᱨ ᱞᱮᱫ ᱚᱱᱟᱢᱟ ᱤᱧᱟᱹᱜ ᱚᱲᱟᱜ ᱛᱮ ᱫᱚᱥᱴᱟ ᱥᱳᱢᱚᱭ ᱟᱹᱜᱩ ᱠᱟᱛᱷᱟ ᱛᱟᱦᱮᱸ ᱠᱟᱱᱟ ᱢᱮᱱ ᱠᱷᱟᱱ ᱚᱱᱟ ᱢᱟ ᱵᱟᱨᱳᱴᱟ ᱥᱳᱢᱚᱭ ᱯᱮ ᱟᱹᱜᱩ ᱟᱠᱟᱫ ᱢᱮᱱᱠᱷᱟᱱ ᱚᱱᱟ ᱫᱚ ᱟᱫᱚ ᱵᱟᱹᱲᱤᱡ ᱦᱚᱸ ᱵᱟᱹᱲᱤᱡ ᱜᱮ ᱥᱚ ᱠᱟᱱᱟ ᱟᱨ ᱫᱮᱨᱤ ᱛᱮᱦᱚᱸ ᱯᱮ ᱟᱹᱜᱩ ᱟᱠᱟᱫᱟ ᱟᱫᱚ ᱛᱟᱦᱚᱞᱮ ᱚᱱᱟ ᱫᱚ ᱤᱧ ᱪᱮᱠᱟᱭᱟ ᱯᱮᱲᱟ ᱠᱩᱧ ᱮᱢᱟ ᱠᱚᱭᱟ ᱥᱮᱧ ᱨᱩᱭᱟᱹᱲ ᱠᱟᱜᱼᱟ ᱟᱨ ᱟᱢᱨᱮᱱ ᱰᱮᱞᱤᱵᱷᱟᱹᱨᱤ ᱵᱤᱞᱟᱹᱣ ᱤᱡ ᱦᱚᱸ ᱚᱱᱟ ᱠᱟᱛᱷᱟ ᱞᱟᱹᱭ ᱨᱮ ᱟᱹᱰᱤ ᱵᱟᱹᱲᱤᱡᱮ ᱵᱮᱵᱚᱦᱟᱨ ᱟᱠᱟᱫᱟ ᱟᱨ ᱵᱟᱭ ᱥᱤᱠᱟᱨᱤᱚᱜ ᱠᱟᱱᱟ ᱡᱮ ᱚᱥᱳᱢᱚᱭᱮ ᱟᱹᱜᱩ ᱟᱠᱟᱫᱟ ᱢᱮᱱ ᱛᱮ ᱛᱟᱦᱚᱞᱮ ᱠᱤ ᱚᱱᱟᱧ ᱨᱩᱭᱟᱹᱲ ᱟᱢ ᱤᱧ ᱨᱩᱭᱟᱹᱲ ᱟᱢᱟ ᱥᱮ ᱟᱢᱫᱚ ᱤᱧᱟᱹ ᱡᱟᱦᱟ ᱴᱟᱠᱟᱧ ᱯᱮᱢᱮᱱᱴ ᱟᱠᱟᱫ ᱢᱮ ᱚᱱᱟᱢ ᱨᱩᱭᱟᱹᱲ ᱠᱟᱹᱛᱤᱧᱟᱱ ᱟᱨ ᱡᱩᱫᱤ ᱵᱟᱝ ᱯᱮ ᱨᱩᱭᱟᱹᱲ ᱛᱤᱧᱟᱹ ᱠᱷᱟᱱ ᱤᱧᱫᱚ ᱟᱨᱚ ᱮᱴᱟᱜ ᱡᱟᱭᱜᱟ ᱨᱮ ᱳᱵᱷᱤᱡᱳᱜᱟ ᱛᱷᱟᱱᱟ ᱨᱮ